ᱮᱱᱮᱡ ᱨᱮᱭᱟᱜ ᱥᱟᱡᱟᱣ ᱠᱚᱫᱚ ᱟᱭᱢᱟ ᱞᱮᱠᱟᱱᱟᱜ ᱦᱩᱭ ᱫᱟᱲᱮᱭᱟᱜᱼᱟ ᱚᱠᱚᱭ ᱫᱚ ᱥᱟᱫᱷᱟᱨᱚᱱ ᱥᱟᱱᱟᱢ ᱜᱷᱟᱹᱲᱤᱡ ᱵᱚᱱ ᱞᱟᱸᱫᱮᱭᱟᱜ ᱞᱩᱜᱽᱲᱤ ᱛᱮᱜᱮ ᱵᱚᱱ ᱮᱱᱮᱡᱼᱟ ᱢᱮᱱᱠᱷᱟᱱ ᱚᱱᱟᱫᱚ ᱥᱟᱡᱟᱣ ᱫᱚ ᱵᱟᱝ ᱧᱮᱞᱚᱜᱼᱟ ᱡᱮᱞᱮᱠᱟ ᱵᱟᱦᱟ ᱥᱚᱨᱦᱟᱭ ᱫᱚᱝ ᱞᱟᱜᱽᱲᱮ ᱵᱤᱥᱮᱥ ᱠᱟᱛᱮᱫ ᱚᱱᱟ ᱯᱟᱹᱧᱪᱤ ᱯᱟᱲᱦᱟᱴ ᱠᱚ ᱵᱟᱸᱫᱮ ᱠᱟᱛᱮᱫ ᱥᱮ ᱦᱚᱜᱼᱚᱸᱭ ᱟᱵᱚᱣᱟᱜ ᱦᱚᱨᱚᱜ ᱵᱟᱸᱫᱮ ᱠᱚ ᱦᱤᱨᱯᱤᱧ ᱯᱟᱸᱜᱽᱨᱟ ᱠᱷᱟᱸᱜᱟ ᱱᱚᱣᱟ ᱠᱚ ᱦᱚᱨᱚᱜ ᱥᱟᱱᱟᱢ ᱱᱟᱪᱚᱱᱤᱭᱟᱹ ᱠᱚ ᱦᱚᱨᱚᱜ ᱠᱟᱛᱮᱫ ᱡᱩᱫᱤ ᱠᱚ ᱮᱱᱮᱡ ᱞᱮᱱᱠᱷᱟᱡ ᱩᱱᱠᱩᱣᱟᱜ ᱢᱟᱹᱱ ᱫᱚ ᱟᱹᱰᱤ ᱪᱮᱛᱟᱱ ᱨᱮᱜᱮ ᱧᱮᱞᱚᱜᱼᱟ ᱟᱨ ᱧᱮᱞᱚᱜ ᱨᱮᱦᱚᱸ ᱥᱚᱡᱚᱱᱛᱚᱨ ᱜᱮᱠᱚ ᱧᱮᱞᱚᱜᱼᱟ ᱟᱨ ᱚᱱᱟ ᱠᱷᱟᱹᱛᱤᱨ ᱛᱮ ᱩᱱᱠᱩᱣᱟᱜ ᱚᱱᱟᱟ ᱫᱟᱢ ᱦᱚᱸ ᱰᱷᱮᱨ ᱤᱫᱤᱜᱼᱟ ᱪᱮᱫᱟᱜ ᱡᱮ ᱠᱚᱢᱯᱤᱴᱤᱥᱮᱱ ᱠᱚᱨᱮ ᱧᱮᱞᱚᱜᱼᱟ ᱚᱠᱚᱭ ᱫᱚᱞ ᱚᱱᱠᱟᱱ ᱢᱤᱫ ᱢᱤᱫ ᱯᱟᱹᱧᱪᱤ ᱠᱚ ᱞᱟᱸᱫᱮ ᱠᱟᱜᱼᱟ ᱩᱱᱠᱩ ᱜᱮᱠᱚ ᱡᱤᱛᱠᱟᱹᱨᱚᱜ ᱠᱟᱱᱟ ᱚᱱᱟᱛᱮ ᱢᱚᱡᱽ ᱩᱛᱟᱹᱨ ᱡᱤᱱᱤᱥᱜᱮ ᱦᱚᱨᱚᱜ ᱵᱟᱸᱫᱮ ᱡᱮᱢᱚᱱ ᱯᱟᱹᱧᱪᱤ ᱯᱟᱲᱦᱟᱴ ᱦᱤᱨᱯᱤᱧ ᱯᱟᱸᱜᱽᱨᱟ ᱱᱚᱣᱟ ᱠᱚ ᱦᱚᱨᱚᱜ ᱠᱟᱛᱮᱫ ᱜᱮ ᱮᱱᱮᱡ ᱫᱚ ᱡᱟᱹᱨᱩᱲ ᱠᱟᱱ ᱛᱟᱵᱳᱱᱟ